ᱦᱮᱞᱳ ᱦᱮᱞᱳ ᱦᱮᱸ ᱡᱚᱸᱦᱟᱨᱜᱮ ᱡᱚᱸᱦᱟᱨᱜᱮ ᱟᱫᱚ ᱟᱪᱪᱷᱟ ᱤᱭᱟᱹ ᱱᱚᱣᱟ ᱚᱱᱟ ᱴᱟ ᱴᱤ ᱠᱷᱚᱞᱟ ᱱᱩᱭ ᱨᱩᱯᱞᱟᱞ ᱵᱟ ᱵᱩᱢ ᱞᱟᱹᱭᱫᱟ ᱵᱟᱝ ᱟᱪᱪᱷᱟ ᱟᱪᱪᱷᱟ ᱟᱛᱳ ᱡᱟᱭᱦᱳᱠ ᱨᱩᱯᱞᱟᱞ ᱵᱟᱹᱵᱩᱢ ᱞᱟᱹᱭᱫᱟ ᱡᱮ ᱟᱯᱮ ᱟᱛᱳᱨᱮ ᱱᱚᱸᱰᱮ ᱢᱟᱱᱮ ᱯᱟᱹᱴᱷᱩᱣᱟᱹ ᱜᱤᱫᱟᱹᱨᱼᱯᱤᱫᱟᱹᱨ ᱠᱚᱣᱟᱜ ᱪᱮᱫᱞᱮᱠᱟ ᱚᱞᱚᱜ ᱯᱟᱲᱦᱟᱜ ᱪᱮᱫᱞᱮᱠᱟ ᱪᱟᱞᱟᱜ ᱠᱟᱱᱟ ᱟᱪᱪᱷᱟ ᱟᱪᱪᱷᱟ ᱟᱪᱪᱷᱟ ᱦᱮᱸ ᱦᱮᱸ ᱦᱮᱸ ᱦᱮᱸ ᱟᱫᱚ ᱥᱮᱬᱟ ᱱᱚᱝᱠᱟ ᱥᱮᱬᱟ ᱜᱤᱫᱽᱨᱟᱹ ᱠᱚ ᱪᱮᱫᱞᱮᱠᱟ ᱢᱮᱱᱟᱜ ᱠᱚᱣᱟ ᱢᱟᱱᱮ ᱦᱟᱭ ᱤᱥᱠᱩᱞ ᱠᱚᱨᱮ ᱥᱮ ᱠᱚᱞᱮᱡᱽ ᱠᱚᱨᱮᱱ ᱱᱚᱝᱠᱟ ᱜᱤᱫᱟᱹᱨ ᱠᱚ ᱢᱮᱱᱟᱜ ᱠᱚᱣᱟ ᱥᱮ ᱵᱟᱝ

ᱟᱪᱪᱷᱟ ᱟᱪᱪᱷᱟ ᱟᱪᱪᱷᱟ ᱟᱪᱪᱷᱟ ᱡᱚᱸᱦᱟᱨᱜᱮ ᱟᱪᱪᱷᱟ ᱟᱪᱪᱷᱟ ᱦᱮᱸ ᱦᱮᱸ ᱟᱪᱪᱷᱟ ᱟᱫᱚ ᱨᱩᱯᱞᱟᱞ ᱵᱟᱹᱵᱩ ᱱᱚᱣᱟᱧ ᱞᱟᱹᱭᱟᱢ ᱠᱟᱱᱟ ᱟᱫᱚ ᱡᱟᱭᱦᱳᱠ ᱟᱵᱚᱨᱮᱱ ᱜᱤᱫᱟᱹᱨᱼᱯᱤᱫᱟᱹᱨ ᱱᱚᱜᱼᱚᱭ ᱡᱮᱠᱚ ᱯᱟᱲᱦᱟᱜ ᱠᱟᱱᱟ ᱟᱹᱰᱤ ᱵᱷᱟᱜᱮ ᱠᱷᱚᱵᱚᱨ ᱠᱟᱱᱟ ᱱᱚᱣᱟ ᱫᱚ ᱟᱹᱰᱤ ᱵᱷᱟᱜᱮ ᱰᱚᱜᱚᱨ ᱠᱟᱱᱟ ᱟᱫᱚ ᱮᱱᱦᱚᱸ ᱠᱟᱹᱴᱤᱡ ᱤᱧ ᱞᱟᱹᱭ ᱫᱚᱦᱚᱣᱟᱢ ᱠᱟᱱᱟ ᱱᱚᱜᱼᱚᱭ ᱟᱵᱚᱨᱮᱱ ᱜᱤᱫᱽᱨᱟᱹ ᱟᱨᱦᱚᱸ ᱡᱩᱫᱤ ᱪᱮᱛᱟᱱ ᱥᱮᱪᱮᱫ ᱥᱮᱱ ᱠᱚ ᱞᱟᱯᱷᱟᱝ ᱥᱮᱪᱮᱫ ᱥᱮᱱ ᱡᱩᱫᱤ ᱠᱚ ᱪᱟᱞᱟᱜᱼᱟ ᱛᱟᱞᱦᱮ ᱟᱵᱚ ᱱᱚᱜᱼᱚᱭ ᱜᱚᱵᱽᱢᱮᱱᱴ ᱵᱤ ᱥᱤ ᱰᱟᱵᱽᱞᱩ ᱰᱤᱯᱟᱨᱴᱢᱮᱱᱴ ᱦᱮᱱᱟᱜ ᱠᱟᱫᱮᱭᱟ ᱦᱮᱸ ᱛᱚ ᱱᱚᱣᱟ ᱵᱤ ᱥᱤ ᱰᱟᱵᱞᱩ ᱰᱤᱯᱟᱨᱴᱢᱮᱱᱴ ᱨᱮ ᱱᱚᱸᱰᱮ ᱡᱩᱫᱤ ᱚᱱᱟ ᱯᱟᱲᱦᱟᱜ ᱞᱟᱹᱜᱤᱫ ᱜᱚᱲᱚᱥᱚᱯᱚᱦᱚᱫ ᱥᱮ ᱮᱥᱠᱚᱞᱟᱨᱥᱤᱯ ᱠᱚ ᱠᱷᱚᱡᱚᱜᱼᱟ ᱛᱟᱞᱦᱮ ᱚᱸᱰᱮ ᱯᱷᱚᱨᱚᱢ ᱠᱚ ᱧᱟᱢᱚᱜ ᱠᱟᱱᱟ ᱱᱚᱣᱟ ᱯᱷᱚᱨᱚᱢ ᱠᱚ ᱯᱷᱤᱞᱟᱯ ᱛᱟᱞᱟᱛᱮᱦᱚᱸ ᱩᱱᱠᱩ ᱯᱟᱲᱦᱟᱜ ᱞᱟᱹᱜᱤᱫ ᱢᱟᱱᱮ ᱚᱱᱟ ᱞᱟᱯᱷᱟᱝ ᱥᱮᱪᱮᱫ ᱥᱮᱱ ᱠᱚ ᱪᱟᱞᱟᱣ ᱫᱟᱲᱮᱭᱟᱜᱼᱟ ᱟᱹᱰᱤ ᱥᱚᱞᱦᱮ ᱛᱮ ᱛᱚ ᱱᱚᱣᱟ ᱠᱚᱦᱚᱸ ᱠᱟᱹᱴᱤᱡ ᱛᱟᱞᱦᱮ ᱨᱤᱠᱟᱹ ᱠᱟᱛᱮ ᱱᱟᱦᱟᱜ ᱧᱮᱞ ᱢᱮ ᱟᱨ ᱚᱱᱠᱟ ᱠᱚ ᱛᱩᱱᱠᱷᱤ ᱛᱚᱞᱟᱥ ᱢᱮ ᱟᱛᱳ ᱯᱟᱲᱟᱨᱮᱱ ᱥᱮ ᱟᱰᱮᱯᱟᱥᱮ ᱟᱛᱳ ᱯᱟᱲᱟ ᱠᱚᱨᱮᱱ ᱦᱚᱸ ᱠᱟᱹᱴᱤᱡ ᱚᱱᱠᱟ ᱛᱩᱱᱠᱷᱤ ᱛᱚᱞᱟᱥ ᱠᱟᱛᱮ ᱱᱟᱜ ᱧᱮᱞᱢᱮ ᱦᱮᱸ ᱦᱳᱭᱥᱮ ᱦᱮᱸ ᱟᱪᱪᱷᱟ ᱟᱪᱪᱷᱟ ᱦᱮᱸ

ᱟᱪᱪᱷᱟ ᱟᱪᱪᱷᱟ ᱟᱹᱰᱤ ᱱᱟᱯᱟᱭ ᱟᱹᱰᱤ ᱱᱟᱯᱟᱭ ᱟᱪᱪᱷᱟ ᱴᱷᱤᱠᱜᱮᱭᱟ ᱛᱟᱦᱞᱮ ᱢᱟ ᱦᱮᱸ ᱡᱚᱦᱱᱟᱨ ᱜᱮ ᱡᱚᱱᱦᱟᱨᱜᱮ